ᱵᱤᱨᱵᱷᱩᱢ ᱨᱮ ᱚᱞᱚᱜ ᱯᱟᱲᱦᱟᱜ ᱥᱮᱬᱟ ᱞᱟᱹᱜᱤᱫ ᱛᱮ ᱡᱟᱦᱟᱸ ᱞᱟᱦᱟᱨᱮ ᱢᱮᱱᱟᱜᱼᱟ ᱚᱱᱟ ᱫᱚ ᱦᱩᱭᱩᱜ ᱠᱟᱱᱟ ᱵᱤᱥᱥᱚ ᱵᱷᱟᱨᱚᱛᱤ ᱵᱤᱥᱥᱚ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱡᱟᱦᱟᱸ ᱫᱚ ᱨᱚᱵᱤᱱᱫᱽᱨᱚ ᱱᱟᱛᱷ ᱮ

ᱩᱱᱤᱥᱥᱚ ᱮᱠᱩᱥ ᱨᱮ ᱮᱪᱷᱟᱲᱟ ᱵᱤᱵᱷᱤᱱᱱᱚ ᱠᱚᱞᱮᱡᱽ ᱦᱮᱱᱟᱜ ᱟᱠᱟᱫᱟ ᱵᱤᱨᱵᱷᱩᱢ ᱨᱮᱜᱮ ᱟᱵᱚᱣᱟᱜ ᱥᱩᱨ ᱨᱮ ᱵᱳᱞᱯᱩᱨ ᱠᱚᱞᱮᱡᱽ ᱦᱮᱱᱟᱜ ᱟᱠᱟᱫᱟ ᱟᱢᱳᱫᱽ ᱯᱩᱨ ᱠᱚᱞᱮᱡᱽ ᱦᱮᱱᱟᱜ ᱟᱠᱟᱫᱟ ᱵᱤᱵᱷᱤᱱᱱᱚ ᱠᱚᱞᱮᱡᱽ ᱦᱮᱱᱟᱜ ᱟᱠᱟᱫᱟ ᱩᱪᱪᱚ ᱵᱤᱫᱽᱫᱟᱞᱚᱭ ᱦᱮᱱᱟᱜ ᱟᱠᱟᱫᱟ ᱚᱞᱚᱜ ᱯᱟᱲᱦᱟᱜ ᱥᱮᱬᱟ ᱞᱟᱹᱜᱤᱫ ᱛᱮ ᱴᱨᱮᱱᱤᱝ ᱥᱮᱱᱴᱟᱨ ᱦᱚᱸ ᱢᱮᱱᱟᱜ ᱟᱠᱟᱫᱟ ᱵᱽᱞᱚᱠ ᱨᱮ ᱛᱟᱨ ᱯᱚᱨᱮ ᱥᱴᱮᱴ ᱜᱚᱨᱢᱮᱱᱴ ᱟᱜ ᱟᱱᱰᱟᱨ ᱨᱮ ᱦᱮᱱᱟᱜ ᱟᱠᱟᱫᱟ ᱠᱚᱢᱯᱤᱭᱩᱴᱟᱨ ᱡᱩᱵᱚ ᱯᱨᱚᱥᱤᱠᱠᱷᱚᱱ ᱠᱮᱱᱫᱽᱨᱚ ᱛᱟᱨ ᱯᱚᱨᱮ ᱵᱞᱚᱠ ᱞᱮᱵᱮᱞ ᱨᱮ ᱵᱤᱵᱷᱤᱱᱱᱚ ᱤᱭᱩᱛᱷ ᱮᱢᱯᱞᱚᱭᱢᱮᱸᱴ ᱤᱥᱠᱤᱢ ᱦᱮᱱᱟᱜ ᱟᱠᱟᱫᱟ ᱡᱟᱦᱟᱸ ᱠᱚᱛᱮ ᱚᱞᱚᱜ ᱯᱟᱲᱦᱟᱜ ᱥᱮᱬᱟ ᱞᱟᱹᱜᱤᱫ ᱥᱮᱬᱟ ᱫᱟᱲᱮᱭᱟᱜᱼᱟ